ᱦᱳᱭ ᱡᱚᱦᱟᱸᱨ ᱜᱮ ᱦᱮᱸ ᱢᱚᱡᱽ ᱵᱟᱲᱟ ᱜᱮ ᱟᱢ ᱜᱮ ᱚᱠᱟ ᱞᱮᱠᱟ ᱢᱮᱱᱟᱜ ᱢᱮᱭᱟ ᱦᱳᱭ ᱚᱻ ᱡᱟᱹᱯᱩᱫ ᱟᱪᱪᱷᱟ ᱱᱤᱛᱚᱜ ᱫᱚ ᱟᱛᱳ ᱡᱟᱹᱯᱩᱫ ᱫᱤᱱ ᱠᱟᱱᱟ ᱛᱚ ᱟᱛᱳ ᱚᱲᱟᱜ ᱠᱚᱨᱮᱱᱟᱜ ᱠᱷᱟᱱ ᱫᱟᱜ ᱠᱚ ᱛᱚᱸᱢᱵᱟᱜ ᱜᱮᱭᱟ ᱟᱫᱚ ᱚᱱᱟ ᱞᱮᱠᱟ ᱛᱮᱫᱚ ᱵᱤᱧ ᱠᱚᱫᱚ ᱠᱚ ᱚᱱᱟ ᱡᱟᱦᱟᱸ ᱠᱚᱨᱮ ᱠᱚ ᱛᱟᱦᱮᱱᱟ ᱥᱮ ᱟᱫᱚ ᱱᱤᱛᱚᱜ ᱫᱚ ᱜᱷᱩᱴᱩ ᱠᱚᱠᱚ ᱯᱟᱸᱡᱟᱭᱟ ᱚᱱᱟ ᱞᱮᱠᱟᱛᱮ ᱟᱫᱚ ᱚᱲᱟᱜ ᱥᱮᱜ ᱠᱚ ᱦᱤᱡᱩᱜᱼᱟ ᱟᱫᱚ ᱱᱤᱛᱚᱜ ᱡᱟᱦᱟᱸᱜᱮ ᱚᱲᱟᱜ ᱥᱩᱨ ᱥᱩᱯᱩᱨ ᱠᱚᱨᱮ ᱡᱟᱦᱟᱸᱜᱮ ᱜᱟᱡᱟᱲ ᱠᱚᱜᱼᱟ ᱥᱮ ᱠᱟᱴᱤᱜ ᱫᱟᱨᱮ ᱠᱚᱜᱼᱟ ᱚᱱᱟ ᱠᱚᱫᱚ ᱡᱷᱚᱛᱚ ᱯᱮ ᱢᱟᱜ ᱥᱟᱯᱟ ᱠᱟᱜᱼᱟ ᱟᱛᱳ ᱥᱟᱯᱟᱼᱥᱟᱯᱤ ᱯᱮ ᱫᱚᱦᱚ ᱠᱟᱜᱼᱟ ᱟᱨ ᱱᱤᱛᱚᱜ ᱫᱚ ᱤᱭᱟᱹ ᱡᱟᱹᱯᱩᱫ ᱫᱤᱱ ᱠᱷᱟᱹᱛᱤᱨ ᱚᱱᱮ ᱫᱟᱜ ᱠᱚᱨᱮ ᱫᱚ ᱡᱤᱵᱟᱱᱩ ᱟᱹᱰᱤ ᱠᱚ ᱰᱷᱮᱨᱚᱜ ᱠᱟᱱᱟ ᱟᱫᱚ ᱚᱱᱟ ᱠᱷᱟᱹᱛᱤᱨ ᱛᱮᱜᱮ ᱨᱩᱣᱟᱹ ᱟᱨ ᱞᱟᱡ ᱵᱟᱲᱤᱡᱚᱜ ᱠᱟᱱᱟ ᱟᱫᱚ ᱡᱮ ᱛᱤᱱᱟᱹᱜ ᱜᱷᱟᱹᱲᱤᱡ ᱰᱟᱠᱛᱟᱨ ᱠᱚ ᱵᱟᱠᱚ ᱦᱤᱡᱩᱜ ᱠᱟᱱᱟ ᱥᱮ ᱩᱱᱟᱹᱜ ᱜᱷᱟᱹᱲᱤᱡ ᱫᱚ ᱫᱟᱜ ᱨᱮ ᱵᱩᱞᱩᱝ ᱵᱩᱞᱩᱝ ᱢᱮᱥᱟ ᱱᱟᱥᱮᱱᱟᱜ ᱪᱤᱱᱤ ᱮᱢ ᱠᱟᱛᱮᱜ ᱚᱱᱟᱯᱮ ᱧᱩ ᱦᱟᱛᱟᱲᱟ ᱟᱫᱚ ᱟᱨ ᱱᱤᱦᱟᱹᱛ ᱜᱮ ᱰᱟᱠᱴᱟᱨ ᱴᱷᱮᱱ ᱫᱚᱯᱮ ᱪᱟᱞᱟᱜ ᱜᱮᱭᱟ ᱟᱨ ᱰᱟᱠᱴᱟᱨᱟᱜ ᱨᱟᱱ ᱫᱚᱯᱮ ᱡᱚᱢ ᱜᱮᱭᱟ ᱟᱨ ᱚᱱᱟ ᱪᱷᱟᱰᱟ ᱚᱱᱟ ᱨᱩᱣᱟᱹ ᱞᱟᱡ ᱵᱟᱹᱲᱤᱡ ᱥᱟᱦᱟᱭ ᱞᱟᱹᱜᱤᱫ ᱛᱮ ᱡᱟᱦᱟᱸ ᱛᱤᱱᱟᱹᱜ ᱫᱤᱱ ᱵᱚᱨᱥᱟ ᱛᱟᱦᱮᱱ ᱠᱟᱱᱟ ᱥᱮ ᱩᱱᱟᱹᱜ ᱫᱤᱱ ᱫᱟᱜ ᱫᱚ ᱞᱚᱞᱚ ᱠᱟᱛᱮᱜ ᱯᱮ ᱧᱩᱭᱟ ᱛᱚᱵᱮ ᱜᱟᱱᱤ ᱜᱮ ᱱᱟᱯᱟᱭ ᱧᱚᱜ ᱯᱮ ᱛᱟᱦᱮᱸ ᱫᱟᱲᱮᱭᱟᱜᱼᱟ ᱵᱟᱝᱠᱷᱟᱱ ᱱᱚᱣᱟ ᱫᱚ ᱪᱟᱵᱟ ᱨᱮᱱᱟᱜ ᱫᱚ ᱵᱟᱝ ᱠᱟᱱᱟ ᱪᱮᱫᱟᱜ ᱥᱮ ᱱᱚᱣᱟ ᱨᱳᱜᱽ ᱫᱚ ᱫᱟᱜ ᱠᱷᱚᱱ ᱜᱮ ᱦᱩᱭᱩᱜᱼᱟ ᱟᱫᱚ ᱚᱱᱟᱛᱮ ᱥᱟᱯᱟ ᱥᱟᱯᱤ ᱫᱟᱜ ᱧᱩ ᱫᱚᱨᱠᱟᱨᱚᱜ ᱠᱟᱱᱟ ᱟᱨ ᱵᱚᱨᱥᱟ ᱫᱤᱱ ᱠᱷᱟᱹᱛᱤᱨ ᱛᱮ ᱥᱤᱠᱬᱤᱡ ᱠᱚᱦᱚᱸ ᱠᱚ ᱰᱷᱮᱨᱚᱜᱼᱟ ᱛᱚ ᱟᱫᱚ ᱱᱮᱛᱟᱨ ᱫᱤᱱ ᱫᱚ ᱮᱠᱫᱚᱢ ᱥᱟᱯᱷᱟ ᱥᱟᱯᱷᱤᱜᱮ ᱛᱟᱦᱮᱸᱱ ᱜᱮᱭᱟ ᱟᱨ ᱚᱲᱟᱜ ᱥᱩᱨ ᱥᱩᱯᱩᱨ ᱠᱚᱨᱮ ᱡᱟᱦᱟᱸ ᱠᱚᱨᱮ ᱫᱟᱜ ᱠᱚ ᱛᱚᱸᱢᱵᱟ ᱛᱟᱦᱮᱱᱟ ᱴᱟᱹᱴᱭᱟᱹ ᱵᱟᱴᱤ ᱡᱟᱦᱟᱸᱜᱮ ᱨᱟᱯᱩᱜ ᱚᱦᱚᱡ ᱠᱚ ᱚᱱᱟ ᱠᱚᱫᱚᱯᱮ ᱦᱟᱨᱩᱯ ᱠᱟᱜᱼᱟ ᱡᱟᱦᱟᱸᱛᱮ ᱫᱟᱜ ᱠᱚ ᱟᱞᱚ ᱛᱚᱸᱢᱵᱟ ᱠᱚᱜ ᱢᱟ ᱚᱱᱟ ᱫᱟᱜ ᱠᱷᱚᱱ ᱥᱤᱠᱬᱤᱡ ᱠᱚ ᱦᱩᱭᱩᱜᱼᱟ ᱵᱟᱝᱠᱷᱟᱱ ᱟᱫᱚ ᱚᱱᱟ ᱛᱮᱦᱚᱸ ᱫᱚᱢᱮ ᱨᱩᱣᱟᱹ ᱠᱚ ᱦᱩᱭᱩᱜᱼᱟ ᱠᱟᱯᱩᱱᱤ ᱨᱩᱣᱟᱹ ᱫᱚᱥᱮ ᱚᱱᱟ ᱠᱚ ᱠᱷᱟᱹᱛᱤᱨ ᱛᱮᱜᱮ ᱠᱟᱱᱟ ᱚᱱᱟ ᱫᱚ ᱠᱤᱱᱛᱩ ᱢᱮᱞᱮᱨᱤᱭᱟ ᱨᱮ ᱠᱟᱱᱟ ᱚᱱᱟ ᱟᱫᱚ ᱚᱱᱟ ᱠᱚ ᱡᱟᱦᱟᱸ ᱛᱤᱱᱟᱹᱜ ᱡᱟᱦᱟᱸ ᱜᱚᱴᱟ ᱟᱛᱳᱜᱮ ᱥᱩᱫᱩ ᱚᱲᱟᱜ ᱥᱩᱢᱩᱝ ᱫᱚ ᱵᱟᱝ ᱟᱛᱳᱜᱮ ᱯᱚᱨᱤᱥᱠᱟᱨ ᱧᱚᱜ ᱫᱚᱦᱚᱭ ᱯᱮ ᱟᱨ ᱥᱟᱯᱷᱟ ᱥᱟᱯᱷᱤ ᱧᱚᱜ ᱛᱟᱦᱮᱱ ᱯᱮ ᱟᱨ ᱧᱤᱫᱟᱹ ᱵᱮᱲᱟ ᱫᱚ ᱮᱠᱟᱞᱜᱮ ᱢᱚᱥᱟᱨᱤ ᱠᱷᱟᱴᱟᱣ ᱠᱟᱛᱮᱯᱮ ᱡᱟᱯᱤᱫᱟ ᱢᱚᱥᱟᱨᱤ ᱜᱮ ᱡᱚᱛᱚ ᱠᱷᱚᱱ ᱱᱟᱯᱟᱭᱟ ᱪᱮᱫᱟᱜ ᱥᱮ ᱱᱮᱛᱟᱨ ᱡᱩᱜᱽ ᱨᱮ ᱵᱟᱡᱟᱨ ᱨᱮ ᱟᱰᱤ ᱠᱤᱪᱷᱩ ᱧᱟᱢᱚᱜ ᱠᱟᱱᱟ ᱥᱤᱠᱬᱤᱡ ᱜᱚᱡ ᱠᱚᱭᱮᱞ ᱫᱷᱩᱯ ᱮᱢᱟᱱ ᱛᱮᱢᱟᱱᱟᱜ ᱠᱚ ᱚᱱᱟ ᱠᱚᱫᱚ ᱥᱟᱢᱚᱭᱤᱠ ᱵᱮᱵᱚᱦᱟᱨ ᱨᱮᱦᱚᱸ ᱵᱤᱥᱤ ᱜᱷᱟᱹᱲᱤᱡ ᱫᱚ ᱮᱠᱟᱞ ᱟᱞᱚᱯᱮ ᱵᱮᱵᱚᱦᱟᱨᱟ ᱪᱮᱫᱟᱜ ᱥᱮ ᱚᱱᱟ ᱠᱚᱫᱚ ᱦᱚᱲᱢᱚ ᱞᱟᱹᱜᱤᱫ ᱫᱚ ᱵᱟᱲᱤᱡ ᱜᱮᱭᱟ ᱡᱷᱚᱛᱚ ᱠᱷᱚᱱ ᱱᱟᱯᱟᱭ ᱠᱷᱚᱱ ᱱᱟᱯᱟᱭᱟ ᱢᱚᱥᱟᱮᱨᱤ ᱟᱫᱚ ᱦᱚᱸᱜ ᱚᱭ ᱡᱟᱦᱟᱸ ᱨᱩᱣᱟᱹ ᱠᱚ ᱦᱩᱭᱩᱜ ᱠᱟᱱᱟ ᱱᱚᱣᱟ ᱠᱚ ᱠᱷᱚᱱ ᱥᱟᱦᱟᱨᱮ ᱛᱟᱦᱮᱸᱱ ᱞᱟᱜᱤᱜ ᱥᱟᱯᱷᱟ ᱥᱟᱯᱷᱤ ᱛᱟᱦᱮᱸ ᱟᱨ ᱧᱤᱫᱟᱹ ᱵᱮᱲᱟ ᱢᱚᱥᱟᱨᱤᱭᱟᱛᱮ ᱡᱟᱯᱤᱫ ᱫᱚ ᱮᱠᱟᱞ ᱜᱮ ᱫᱚᱨᱠᱟᱨᱚᱜ ᱠᱟᱱᱟ ᱛᱚᱵᱮ ᱠᱷᱟᱱ ᱡᱷᱚᱛᱚ ᱦᱚᱲ ᱜᱮ ᱱᱟᱯᱟᱭ ᱛᱮᱯᱮ ᱛᱟᱦᱮᱸ ᱫᱟᱲᱮᱭᱟᱜᱼᱟ ᱦᱳᱭ ᱦᱮᱸ ᱦᱮᱸ ᱚᱱᱟ ᱠᱚ ᱦᱮᱸ ᱦᱮᱸ ᱪᱮᱫᱟᱜ ᱵᱟᱝ ᱱᱚᱣᱟ ᱠᱷᱟᱱ ᱢᱟ ᱟᱰᱤ ᱱᱟᱯᱟᱭᱚᱜ ᱠᱟᱱᱟ ᱱᱚᱝᱠᱟ ᱢᱟ ᱡᱷᱚᱛᱚ ᱟᱛᱳᱨᱮ ᱠᱚᱨᱟᱣ ᱞᱮᱠᱷᱟᱡ ᱢᱟ ᱟᱨᱚ ᱵᱷᱟᱜᱤᱜᱼᱟ ᱚᱠᱚᱭ ᱦᱚᱸ ᱱᱚᱣᱟ ᱵᱚᱨᱥᱟ ᱫᱤᱱ ᱨᱮ ᱠᱚᱥᱴᱚ ᱜᱮ ᱵᱟᱠᱚ ᱠᱚᱥᱛᱚᱜᱼᱟ ᱚᱝᱠᱟᱱ ᱡᱟᱦᱟᱸᱱᱟᱜ ᱨᱳᱜᱽ ᱟᱡᱟᱨ ᱠᱚᱦᱚᱸ ᱵᱟᱝ ᱡᱚᱴᱟᱣ ᱯᱮᱭᱟ ᱱᱚᱣᱟ ᱫᱚ ᱟᱰᱤ ᱵᱷᱟᱜᱮ ᱠᱟᱢᱤ ᱠᱟᱱᱟ ᱟᱰᱤ ᱱᱟᱯᱟᱭᱟᱜ ᱠᱟᱱᱟ ᱛᱚ ᱟᱪᱪᱷᱟ ᱴᱷᱤᱠ ᱜᱮᱭᱟ ᱢᱟ ᱛᱚᱵᱮ ᱠᱷᱟᱱ ᱦᱳᱭ ᱦᱮᱸ ᱦᱮᱸ ᱡᱚᱦᱟᱸᱨ ᱜᱮ